ᱦᱮᱞᱳ ᱦᱮᱸ ᱦᱮᱸ ᱦᱳᱭ ᱥᱟᱨᱚ ᱜᱤᱧ ᱞᱟᱹᱭᱮᱫᱼᱟ ᱟᱞᱮ ᱫᱤᱥᱚᱢ ᱨᱮᱭᱟᱜ ᱵᱟᱯᱞᱟ ᱟᱞᱮ ᱫᱤᱥᱚᱢ ᱫᱚ ᱢᱟᱲᱟᱝ ᱫᱚ ᱨᱟᱭᱵᱟᱨ ᱠᱚᱞᱮ ᱥᱟᱵ ᱠᱚᱣᱟ ᱤᱱᱟᱹ ᱯᱚᱨᱮ ᱧᱮᱞ ᱧᱮᱯᱮᱞ ᱥᱟᱨᱼᱥᱟᱹᱜᱩᱱ ᱦᱩᱭᱩᱜᱼᱟ ᱥᱟᱨᱼᱥᱟᱹᱜᱩᱱ ᱟᱞᱮ ᱥᱟᱨᱼᱥᱟᱹᱜᱩᱱ ᱠᱟᱛᱮᱫ ᱫᱚ ᱢᱟᱺᱡᱷᱤ ᱛᱚᱞ ᱠᱚ ᱦᱩᱭᱩᱜᱼᱟ ᱢᱟᱺᱡᱷᱤ ᱠᱚ ᱛᱚᱞ ᱠᱟᱛᱮᱫ ᱫᱚ ᱛᱟᱭᱚᱢ ᱵᱟᱯᱞᱟ ᱞᱮ ᱱᱮᱰᱟᱭᱟ ᱵᱟᱯᱞᱟ ᱱᱮᱰᱟ ᱠᱟᱛᱮᱫ ᱫᱚ ᱵᱟᱹᱨᱭᱟᱹᱛ ᱠᱚᱠᱚ ᱥᱮᱱᱚᱜᱼᱟ ᱵᱟᱹᱨᱭᱟᱹᱛ ᱠᱚ ᱥᱮᱱ ᱠᱟᱛᱮᱫ ᱡᱟᱶᱟᱭ ᱦᱚᱸ ᱥᱟᱶᱛᱮ ᱥᱮᱱᱚᱜ ᱟᱭ ᱤᱫᱤᱭᱮᱭᱟᱠᱚ ᱟᱨ ᱪᱮᱛᱟᱱ ᱫᱚ ᱵᱟᱯᱞᱟᱜ ᱟᱠᱚ ᱚᱸᱰᱮ ᱵᱟᱯᱞᱟ ᱠᱚ ᱤᱭᱟᱹᱭᱟ ᱜᱟᱞᱢᱟᱨᱟᱜ ᱟᱠᱚ ᱫᱮᱱᱟᱼᱯᱟᱣᱱᱟ ᱠᱚ ᱮᱯᱮᱢᱟ ᱪᱮᱫ ᱠᱟᱱᱟ ᱱᱟᱦᱟᱸᱜ ᱟᱵᱚ ᱥᱟᱱᱛᱟᱲ ᱨᱤᱛᱤ ᱨᱮᱣᱟᱡᱽ ᱨᱮᱭᱟᱜ ᱞᱮᱱᱫᱮᱱ ᱚᱱᱟ ᱞᱮᱱᱫᱮᱱ ᱠᱟᱛᱮᱫ ᱤᱱᱟᱹ ᱯᱚᱨᱮ ᱫᱚ ᱟᱹᱞᱤᱱ ᱵᱟᱯᱞᱟ ᱠᱚ ᱚᱰᱚᱠ ᱠᱤᱱᱟ ᱵᱟᱯᱞᱟ ᱫᱟᱹᱣᱲᱟᱹ ᱨᱮ ᱵᱟᱹᱦᱩ ᱫᱚᱠᱚ ᱚᱰᱚᱠᱮᱭᱟ ᱫᱟᱹᱣᱲᱟᱹ ᱪᱮᱛᱟᱱ ᱨᱮ ᱥᱤᱝᱜᱽᱨᱟᱹ ᱫᱟᱱ ᱦᱩᱭᱩᱜᱼᱟ ᱡᱟᱶᱟᱭ ᱠᱚᱲᱟ ᱦᱚᱸᱠᱚ ᱜᱷᱳᱲᱟ ᱠᱟᱭᱟ ᱜᱚᱜ ᱠᱟᱭᱟ ᱠᱚ ᱟᱨ ᱟᱞᱮ ᱥᱮᱫ ᱫᱚ ᱫᱟᱹᱣᱲᱟᱹ ᱪᱮᱛᱟᱱ ᱨᱮᱠᱚ ᱥᱤᱝᱜᱽᱨᱟᱹᱫᱟᱱ ᱠᱚᱣᱟ ᱚᱱᱠᱟ ᱦᱳᱭ